ᱱᱟᱦᱟᱜ ᱜᱮ ᱯᱟᱞᱮᱭᱟᱱ ᱟᱢᱟᱜ ᱟᱞᱮᱭᱟᱱ ᱯᱚᱨᱚᱵᱽ ᱯᱟᱨᱚᱢᱟᱠᱟᱱ ᱠᱚᱫᱚ ᱦᱩᱭᱩᱜ ᱠᱟᱱᱟ ᱥᱟᱠᱨᱟᱛ ᱥᱚᱦᱚᱨᱟᱭ ᱚᱱᱠᱟ ᱞᱮᱠᱟᱱ ᱟᱹᱰᱤ ᱞᱮᱠᱟᱱᱜᱮ ᱯᱚᱨᱚᱵᱽ ᱯᱟᱨᱚᱢ ᱟᱠᱟᱱᱟ ᱢᱮᱱᱠᱷᱟᱱ ᱥᱟᱠᱨᱟᱛ ᱨᱮᱫᱚ ᱟᱹᱰᱤᱜᱟᱱ ᱜᱮ ᱯᱚᱨᱚᱵᱽ ᱦᱩᱭᱩᱜᱼᱟ ᱯᱤᱴᱷᱟᱹ ᱞᱟᱴᱷᱟ ᱡᱮᱢᱚᱱ ᱟᱞᱮ ᱟᱹᱰᱤᱜᱟᱱᱜᱮ ᱡᱤᱞ ᱞᱮ ᱦᱟᱛᱟᱣ ᱞᱮᱫᱟ ᱢᱮᱱᱠᱷᱟᱱ ᱯᱳᱞᱴᱤᱡᱤᱞ ᱰᱟᱝᱨᱤ ᱡᱤᱞ ᱥᱩᱠᱨᱤ ᱡᱤᱞ ᱱᱚᱣᱟ ᱠᱚ ᱢᱮᱥᱟ ᱥᱟᱱᱟ ᱜᱮᱞᱮ ᱦᱟᱛᱟᱣ ᱠᱟᱫᱟ ᱞᱟᱦᱟ ᱫᱤᱱ ᱫᱚ ᱰᱟᱝᱨᱤ ᱡᱤᱞ ᱞᱮ ᱯᱤᱴᱷᱟᱹ ᱞᱮᱫᱟ ᱛᱟᱨᱯᱚᱨᱮ ᱫᱚ ᱥᱩᱠᱨᱤ ᱡᱤᱞ ᱱᱚᱝᱠᱟᱱᱟᱜ ᱟᱹᱰᱤᱜᱟᱱ ᱞᱮᱠᱟᱜᱮ ᱯᱤᱴᱷᱟᱹ ᱦᱩᱭ ᱞᱮᱱᱟ ᱟᱨ ᱥᱟᱠᱨᱟᱛ ᱨᱮ ᱞᱟᱹᱜᱤᱫ ᱡᱤᱞ ᱜᱤᱫᱽᱨᱟᱹ ᱠᱚᱥᱮ ᱡᱚᱛᱚ ᱦᱚᱲᱜᱮ ᱟᱭᱢᱟ ᱠᱚ ᱨᱟᱹᱥᱠᱟᱹᱭᱟ ᱢᱮᱱᱠᱷᱟᱱ ᱟᱹᱰᱤᱜᱟᱱ ᱜᱮᱠᱚ ᱨᱟᱹᱥᱠᱟᱹᱭᱟ ᱜᱤᱫᱽᱨᱟᱹ ᱠᱚ ᱡᱮᱢᱚᱱ ᱟᱹᱭᱩᱵ ᱡᱟᱹᱯᱤᱫ ᱵᱟᱝ ᱦᱤᱡᱩᱜ ᱛᱟᱠᱚᱣᱟ ᱥᱟᱠᱨᱟᱛ ᱟᱸᱡᱚᱢ ᱞᱮᱠᱷᱟᱱ ᱡᱟᱢᱟᱯᱮᱱᱴ ᱫᱮᱱ ᱜᱚ ᱡᱟᱢᱟ ᱯᱮᱱᱴ ᱦᱟᱛᱟᱣᱤᱧ ᱢᱮ ᱥᱮ ᱡᱟᱦᱟᱱᱟᱜ ᱜᱮ ᱟᱭᱢᱟ ᱞᱮᱠᱟᱱ ᱟᱹᱰᱤ ᱠᱚ ᱟᱹᱲᱤᱭᱟ ᱵᱟᱭ ᱦᱟᱛᱟᱣ ᱫᱟᱲᱮᱭᱟᱭ ᱨᱮᱦᱚᱸ ᱟᱹᱲᱤᱭᱟᱭ ᱫᱚᱢᱮ ᱡᱮ ᱤᱧᱫᱚ ᱦᱟᱛᱟᱣᱟᱹᱧ ᱢᱮᱜᱮ ᱥᱮ ᱠᱤᱨᱤᱧᱤᱧ ᱢᱮᱜᱮ ᱠᱚ ᱚᱱᱠᱟᱱᱟᱜ ᱠᱟᱛᱷᱟ ᱥᱮ ᱡᱩᱫᱤ ᱩᱱᱤᱢ ᱞᱟᱹᱭᱟᱭᱟ ᱡᱮ ᱵᱟᱹᱱᱩᱜ ᱛᱤᱧᱟᱹ ᱠᱟᱹᱣᱰᱤ ᱠᱩᱲᱤ ᱚᱱᱟᱫᱚ ᱵᱟᱭ ᱵᱩᱡᱷᱟᱹᱣᱟ ᱜᱤᱫᱽᱨᱟᱹ ᱦᱚᱲ ᱛᱚ ᱠᱤᱨᱤᱧᱤᱧ ᱢᱮ ᱴᱷᱤᱠ ᱟᱪᱷᱮ ᱡᱟᱢᱟ ᱠᱚ ᱠᱤᱨᱤᱧ ᱟᱫᱮᱭᱟ ᱡᱚᱠᱷᱚᱱ ᱥᱟᱠᱨᱟᱛ ᱦᱤᱞᱳᱜ ᱫᱚ ᱥᱮᱛᱟᱜ ᱨᱮ ᱵᱷᱳᱨ ᱨᱮ ᱵᱮᱨᱮᱫ ᱠᱟᱛᱮᱜ ᱛᱩᱯᱩᱭ ᱪᱟᱞᱟᱜᱼᱟ ᱡᱟᱦᱟᱸ ᱫᱚ ᱞᱟᱦᱟᱛᱮ ᱠᱩᱢᱵᱟᱹ ᱠᱚ ᱵᱮᱱᱟᱣ ᱠᱟᱜᱼᱟ ᱚᱱᱠᱟᱱᱟᱜ ᱠᱩᱢᱵᱟᱹ ᱠᱚ ᱵᱮᱱᱟᱣ ᱠᱟᱜᱼᱟ ᱚᱱᱟᱨᱮ ᱮᱠᱫᱚᱢ ᱵᱷᱳᱨ ᱛᱮ ᱜᱟᱛᱮ ᱜᱟᱛᱮ ᱠᱚ ᱦᱚᱦᱚ ᱡᱚᱱᱟᱜᱼᱟ ᱵᱷᱳᱨ ᱛᱮᱠᱚ ᱪᱟᱞᱟᱜᱼᱟ ᱛᱩᱯᱩᱜ ᱛᱩᱯᱩ ᱥᱮᱱ ᱠᱟᱛᱮᱜ ᱫᱚᱱ ᱟᱠᱚ ᱛᱩᱯᱩᱱ ᱟᱠᱚ ᱚᱱᱟ ᱡᱩᱞ ᱠᱟᱛᱮᱜ ᱫᱚᱢᱮ ᱠᱚ ᱜᱳᱞᱟ ᱡᱩᱨᱩᱜ ᱟᱠᱚ ᱦᱮᱡ ᱠᱟᱛᱮᱜ ᱟᱫ ᱠᱚ ᱞᱟᱹᱭᱟ ᱫᱮᱱ ᱜᱚ ᱯᱤᱴᱷᱟᱹ ᱫᱮᱱ ᱜᱚ ᱯᱤᱴᱷᱟᱹ ᱯᱤᱴᱷᱟᱹᱧ ᱡᱚᱢᱟ ᱯᱤᱴᱷᱟᱹ ᱦᱚᱫ ᱢᱮ ᱱᱚᱝᱠᱟᱱ ᱞᱮᱠᱟᱱᱟᱜ ᱟᱭᱢᱟ ᱞᱮᱠᱟᱱᱟᱜ ᱠᱟᱛᱷᱟ ᱠᱚᱠᱚ ᱞᱟᱹᱭᱟ ᱢᱮᱱᱠᱷᱟᱱ ᱥᱮᱫᱤᱱ ᱫᱚ ᱯᱤᱴᱷᱟᱹ ᱦᱩᱭᱩᱜᱼᱟ ᱱᱚᱝᱠᱟ ᱡᱟᱦᱟᱸ ᱫᱚ ᱫᱩᱞ ᱯᱤᱴᱷᱟᱹ ᱥᱮ ᱡᱟᱦᱟᱸᱭ ᱠᱚᱠᱚ ᱫᱚᱠᱚ ᱡᱟᱦᱟᱸᱭ ᱨᱮᱱ ᱜᱚᱡ ᱠᱟᱱᱟ ᱠᱚ ᱩᱱᱠᱩᱣᱟᱜ ᱫᱚ ᱡᱮᱢᱚᱱ ᱯᱤᱴᱷᱟᱹ ᱵᱟᱝ ᱜᱟᱱᱚᱜᱼᱟ ᱫᱩᱞ ᱯᱤᱴᱷᱟᱹ ᱫᱚ ᱩᱱᱠᱩ ᱫᱚ ᱡᱤᱞ ᱯᱤᱴᱷᱟᱹ ᱥᱮ ᱯᱟᱛᱲᱟ ᱯᱤᱴᱷᱟᱹ ᱠᱚ ᱡᱚᱢᱟ ᱠᱚ ᱢᱮᱱᱠᱷᱟᱱ ᱢᱮᱱᱠᱷᱟᱱ ᱡᱟᱦᱟᱸᱭᱟᱜ ᱜᱟᱱᱚᱜᱼᱟ ᱩᱱᱠᱩ ᱫᱚ ᱟᱭᱢᱟ ᱞᱮᱠᱟᱱ ᱠᱚ ᱯᱤᱴᱷᱟᱹᱭᱟ ᱡᱟᱦᱟᱸ ᱫᱚ ᱫᱩᱞ ᱯᱤᱴᱷᱟᱹ ᱟᱭᱢᱟ ᱞᱮᱠᱟᱱ ᱨᱮᱥᱤᱯᱤ ᱠᱚ ᱵᱮᱱᱟᱣᱟ ᱡᱮᱢᱚᱱ ᱯᱟᱯᱚᱲ ᱪᱚᱯ ᱟᱭᱢᱟ ᱞᱮᱠᱟᱱ ᱡᱟᱦᱟᱸᱭ ᱡᱟᱦᱟᱸᱴᱟᱜ ᱵᱮᱱᱟᱣᱞᱮ ᱥᱟᱱᱟᱭᱮᱭᱟ ᱚᱱᱠᱟ ᱞᱮᱠᱟᱱᱟᱜᱼᱮ ᱵᱮᱱᱟᱣᱟ ᱚᱱᱠᱟ ᱞᱮᱠᱟ ᱠᱟᱛᱮᱜ ᱥᱚᱦᱚᱭᱨᱟ ᱟᱨ ᱚᱱᱠᱟ ᱞᱮᱠᱟ ᱠᱟᱛᱮᱜ ᱥᱟᱠᱨᱟᱛ ᱠᱚ ᱢᱟᱱᱟᱣ ᱠᱮᱫᱟ ᱛᱟᱨᱯᱚᱨᱮ ᱥᱚᱦᱨᱟᱭ ᱥᱚᱦᱨᱟᱭ ᱯᱚᱨᱚᱵᱽ ᱠᱟᱱᱟ ᱚᱱᱟ ᱠᱚᱫᱚ ᱦᱩᱭᱩᱜ ᱠᱟᱱᱟ ᱡᱮᱢᱚᱱ ᱥᱚᱦᱨᱟᱭ ᱫᱚ ᱚᱠᱚᱭ ᱠᱚᱫᱚ ᱢᱚᱬᱮ ᱫᱤᱱ ᱠᱚ ᱯᱟᱞᱚᱱᱟ ᱥᱮ ᱚᱠᱚᱭ ᱠᱚᱫᱚ ᱯᱮ ᱫᱤᱱ ᱠᱚ ᱯᱟᱞᱚᱱᱟ ᱠᱤᱱᱛᱩ ᱡᱟᱦᱟᱸ ᱠᱚᱨᱮᱜ ᱢᱮᱱᱟᱜᱼᱟ ᱚᱞ ᱚᱱᱟᱫᱚ ᱢᱚᱬᱮ ᱫᱤᱱᱜᱮ ᱢᱮᱱᱟᱜᱼᱟ ᱢᱮᱱᱠᱷᱟᱱ ᱱᱮᱛᱟᱨ ᱫᱚ ᱵᱮᱥᱤᱨ ᱵᱷᱟᱜᱽ ᱧᱮᱞᱚᱜᱚᱜ ᱠᱟᱱᱟ ᱡᱮ ᱯᱮ ᱢᱟᱦᱟ ᱠᱚ ᱢᱟᱱᱟᱣᱟ ᱚᱱᱟ ᱯᱮ ᱢᱟᱦᱟ ᱵᱷᱤᱛᱤᱨ ᱨᱮ ᱱᱩᱱᱟᱹᱜ ᱨᱟᱹᱥᱠᱟᱹ ᱧᱟᱢᱚᱜᱼᱟ ᱡᱮ ᱵᱚᱦᱩᱫ ᱜᱮᱠᱚ ᱨᱟᱹᱥᱠᱟᱹᱭᱟ ᱟᱨ ᱟᱹᱰᱤᱜᱮ ᱨᱟᱹᱥᱠᱟᱹ ᱨᱮᱱᱟᱜ ᱠᱟᱛᱷᱟ ᱱᱚᱝᱠᱟ ᱞᱮᱠᱟ ᱟᱭᱢᱟ ᱞᱮᱠᱟᱱ ᱨᱟᱹᱥᱠᱟᱹ ᱥᱮ ᱟᱭᱢᱟᱜᱮ ᱨᱟᱹᱥᱠᱟᱹ ᱜᱟᱱᱚᱜᱼᱟ ᱥᱚᱦᱚᱨᱟᱭ ᱫᱚ ᱰᱟᱝᱨᱤ ᱠᱷᱩᱱᱴᱟᱹᱣ ᱥᱮ ᱪᱩᱢᱟᱹᱲᱟ ᱱᱚᱣᱟ ᱠᱚ ᱠᱟᱛᱷᱟ ᱫᱚ ᱟᱹᱰᱤ ᱨᱟᱹᱥᱠᱟᱹᱣᱟᱱ ᱠᱟᱛᱷᱟ ᱠᱟᱱᱟ ᱮᱱᱮᱡ ᱥᱮᱨᱮᱧ ᱱᱚᱝᱠᱟᱱᱟᱜ ᱮᱱᱮᱡ ᱥᱮᱨᱮᱧ ᱛᱮ ᱯᱮ ᱫᱤᱱ ᱠᱷᱚᱱᱟᱜ ᱜᱮᱠᱚ ᱮᱱᱮᱡᱟ ᱥᱚᱦᱚᱨᱟᱭ ᱨᱮᱫᱚ ᱯᱮ ᱫᱤᱱ ᱠᱷᱚᱱᱟᱜ ᱮᱱᱮᱡ ᱟᱠᱚ ᱟᱹᱰᱤ ᱨᱟᱹᱥᱠᱟᱹ ᱛᱮᱠᱚ ᱟᱹᱰᱤ ᱨᱟᱹᱥᱠᱟᱹ ᱥᱩᱞᱩᱠ ᱱᱚᱝᱠᱟ ᱠᱟᱛᱮᱜ ᱯᱚᱨᱚᱵᱽ ᱠᱚ ᱯᱟᱨᱚᱢ ᱟᱠᱟᱱᱟ ᱟᱹᱰᱤ ᱨᱟᱹᱥᱠᱟᱹ ᱟᱱᱟᱜ ᱛᱮ ᱯᱟᱨᱚᱢ ᱟᱠᱟᱱᱟ ᱯᱚᱨᱚᱵᱽ ᱠᱚ ᱟᱹᱰᱤ ᱨᱟᱹᱥᱠᱟᱹ